ᱤᱧ ᱤᱥᱤᱱ ᱞᱟᱜᱤᱫ ᱯᱮ ᱠᱷᱚᱱ ᱯᱩᱱ ᱴᱟᱲᱟᱝ ᱚᱠᱛᱚᱧ ᱠᱷᱟᱸᱰᱟᱣᱟ ᱟᱨ ᱵᱟᱝᱠᱷᱟᱱ ᱫᱚ ᱵᱟᱨ ᱴᱟᱲᱟᱝ ᱚᱠᱛᱚ ᱨᱮᱦᱚᱧ ᱤᱥᱤᱱ ᱫᱟᱲᱮᱭᱟᱜ ᱜᱮᱭᱟ ᱡᱮᱢᱚᱱ ᱡᱤᱞ ᱫᱟᱠᱟ ᱮᱱᱠᱷᱟᱱ ᱫᱚ ᱯᱮ ᱠᱷᱚᱱ ᱯᱩᱱ ᱴᱟᱲᱟᱝ ᱚᱠᱛᱚ ᱫᱚ ᱠᱷᱟᱸᱰᱟᱜ ᱜᱮᱭᱟ ᱟᱨ ᱫᱟᱠᱟ ᱟᱨ ᱟᱲᱟᱜ ᱪᱮ ᱫᱟᱹᱞ ᱨᱮ ᱮᱱᱠᱷᱟᱱ ᱫᱚ ᱵᱟᱨ ᱴᱟᱲᱟᱝ ᱚᱠᱛᱚ ᱨᱮᱜᱮ ᱦᱩᱭᱩᱜᱼᱟ ᱡᱟᱦᱟᱸ ᱞᱮᱠᱟ ᱟᱲᱟᱜ ᱟᱲᱟᱜ ᱮᱢ ᱤᱥᱤᱱᱟ ᱮᱱᱠᱷᱟᱱ ᱫᱚ ᱚᱱᱟ ᱫᱚ ᱢᱟᱲᱟᱝᱛᱮᱢ ᱟᱨᱩᱵᱮᱫᱼᱟ ᱜᱮᱫᱮᱜ ᱟᱢ ᱟᱨᱮᱢ ᱠᱷᱟᱸᱡᱚᱭᱮᱫᱼᱟ ᱜᱷᱟᱱᱴᱟ ᱜᱷᱟᱱᱴᱟᱛᱮ ᱵᱩᱞᱩᱝᱮᱢ ᱮᱢᱮᱫᱼᱟ ᱤᱥᱤᱱ ᱞᱮᱱᱠᱷᱟᱱᱮᱢ ᱟᱬᱜᱚᱭᱮᱜᱼᱟ ᱟᱨ ᱨᱟᱥᱩᱱᱮᱢ ᱠᱚᱴᱮᱡᱟᱜ ᱠᱟᱱᱟ ᱮᱱᱠᱷᱟᱱᱜᱮ ᱟᱲᱟᱜ ᱫᱚ ᱦᱩᱭᱩᱜᱼᱟ ᱢᱮᱱᱠᱷᱟᱱ ᱡᱤᱞ ᱫᱚ ᱵᱟᱝᱟ ᱢᱟᱲᱟᱝᱛᱮ ᱥᱩᱱᱩᱢᱮᱢ ᱜᱚᱡ ᱦᱚᱪᱚᱣᱟᱜ ᱠᱟᱱᱟ ᱚᱸᱰᱮ ᱡᱤᱨᱟᱢ ᱠᱷᱟᱸᱡᱚᱭᱮᱫᱼᱟ ᱯᱮᱸᱭᱟᱡᱮᱢ ᱠᱷᱟᱸᱡᱚᱭᱮᱫᱼᱟ ᱛᱮᱡᱽ ᱯᱟᱛᱟᱢ ᱠᱷᱟᱸᱡᱚᱭᱮᱫᱼᱟ ᱢᱟᱨᱤᱪᱮᱢ ᱠᱷᱟᱸᱡᱚᱭᱮᱫᱼᱟ ᱤᱱᱟᱹ ᱯᱚᱨᱮᱛᱮ ᱡᱤᱞᱮᱢ ᱠᱷᱟᱸᱡᱚᱭᱟ ᱡᱤᱞ ᱠᱷᱟᱸᱡᱚ ᱠᱟᱛᱮᱫ ᱚᱱᱟ ᱦᱚᱸ ᱵᱤᱥᱤ ᱜᱷᱟᱹᱲᱤᱡ ᱤᱥᱤᱱ ᱚᱪᱚᱣᱟᱜᱼᱟ ᱜᱷᱟᱱᱴᱟ ᱨᱩᱱᱟᱣ ᱤᱱᱟᱹᱯᱚᱨᱮ ᱟᱨᱦᱚᱸ ᱵᱩᱞᱩᱝᱮᱢ ᱮᱢᱟᱜᱼᱟ ᱟᱨᱮᱢ ᱜᱷᱟᱱᱴᱟ ᱨᱩᱱᱟ ᱤᱱᱟᱹ ᱜᱷᱟᱱᱴᱟ ᱨᱩᱱ ᱠᱟᱛᱮᱱ ᱟᱨᱦᱚᱸ ᱢᱚᱥᱞᱟᱢ ᱮᱢᱟᱜᱼᱟ ᱢᱚᱥᱞᱟ ᱦᱚᱸ ᱚᱱᱟ ᱦᱚᱸ ᱜᱷᱟᱱᱴᱟ ᱤᱥᱤᱱᱟᱢ ᱤᱱᱟᱹᱯᱚᱨᱮ ᱵᱤᱞᱟᱹᱛᱤ ᱡᱩᱫᱤ ᱮᱢ ᱨᱮᱱᱟᱜ ᱛᱟᱦᱮᱱᱟ ᱮᱱᱠᱷᱟᱱ ᱵᱤᱞᱟᱹᱛᱤᱢ ᱮᱢᱟ ᱟᱨ ᱚᱱᱟ ᱦᱚᱸ ᱮᱢ ᱠᱟᱛᱮᱱ ᱜᱷᱟᱱᱴᱟ ᱨᱩᱱ ᱦᱩᱭᱩᱜᱼᱟ ᱪᱮ ᱜᱷᱟᱱᱴᱟ ᱤᱥᱤᱱ ᱦᱩᱭᱩᱜᱼᱟ ᱤᱱᱟᱹ ᱯᱚᱨᱮ ᱫᱟᱜ ᱮᱢ ᱫᱩᱞᱟᱜ ᱠᱟᱱᱟ ᱟᱨ ᱫᱟᱜ ᱫᱩᱞ ᱠᱟᱛᱮᱱ ᱫᱟᱠᱟ ᱞᱮᱠᱟᱜᱮᱢ ᱦᱮᱰᱮᱡ ᱚᱪᱚᱮᱣᱟᱜ ᱠᱟᱱᱟ ᱛᱚᱵᱮ ᱮᱱᱟᱝ ᱜᱮ ᱡᱤᱞ ᱫᱚ ᱤᱥᱤᱱᱚᱜᱼᱟ ᱡᱚᱠᱷᱚᱱ ᱤᱥᱤᱱᱚᱜᱼᱟ ᱩᱱᱡᱷᱚᱡ ᱪᱮ ᱟᱨᱦᱚᱸ ᱜᱚᱨᱚᱢ ᱢᱚᱥᱞᱟᱢ ᱫᱩᱞᱟᱜ ᱠᱟᱱᱟ ᱟᱨ ᱤᱥᱤᱱ ᱦᱩᱭ ᱠᱟᱛᱮᱫ ᱟᱬᱜᱚ ᱠᱟᱛᱮᱫ ᱫᱚ ᱟᱨ ᱫᱷᱩᱱᱤᱭᱟ ᱯᱟᱛᱟᱢ ᱮᱢᱟᱜ ᱠᱟᱱᱟ ᱮᱱᱠᱷᱟᱱ ᱜᱮ ᱩᱛᱩ ᱦᱚᱸ ᱤᱥᱤᱱᱚᱜᱼᱟ ᱟᱨ ᱥᱚᱢᱚᱭ ᱫᱚ ᱞᱟᱜᱟᱣᱚᱜ ᱜᱮᱭᱟ ᱠᱚᱢ ᱥᱚᱢᱚᱭ ᱨᱮ ᱡᱤᱞ ᱟᱨ ᱫᱟᱠᱟ ᱫᱚ ᱵᱟᱝ ᱤᱥᱤᱱᱚᱜᱼᱟ ᱟᱨ ᱫᱟᱠᱟ ᱟᱨ ᱟᱲᱟᱜ ᱫᱚ ᱠᱚᱢ ᱥᱚᱢᱚᱭ ᱨᱮᱜᱮ ᱤᱥᱤᱱᱚᱜᱼᱟ